ᱤᱧᱟᱹᱜ ᱫᱚ ᱥᱮᱹᱨᱮᱹᱧ ᱪᱮᱛᱟᱱᱨᱮ ᱟᱹᱰᱤ ᱟᱸᱴ ᱜᱮ ᱟᱭᱢᱟ ᱫᱤᱱ ᱠᱷᱚᱱᱜᱮ ᱢᱤᱫᱴᱟᱱ ᱴᱟᱱ ᱥᱮ ᱵᱚᱞᱮ ᱢᱤᱫᱴᱮᱱ ᱨᱟᱹᱥᱠᱟᱹ ᱱᱚᱶᱟ ᱫᱚ ᱛᱟᱦᱮᱸ ᱠᱟᱱ ᱛᱤᱧ ᱜᱮᱭᱟ ᱟᱨ ᱢᱮᱱᱠᱷᱟᱱ ᱚᱞᱚᱜ ᱯᱟᱲᱦᱟᱜ ᱨᱮᱭᱟᱜ ᱯᱟᱹᱦᱤᱞ ᱥᱮᱫ ᱫᱚ ᱱᱚᱶᱟ ᱪᱮᱛᱟᱱ ᱨᱮᱫᱚ ᱰᱷᱮᱨ ᱵᱟᱹᱧ ᱞᱟᱣᱮᱨ ᱫᱟᱲᱮ ᱠᱟᱣᱫᱟ ᱱᱚᱶᱟ ᱫᱚ ᱟᱹᱰᱤ ᱴᱷᱤᱠ ᱛᱤᱧ ᱢᱮᱱ ᱫᱟᱲᱮᱭᱟᱜᱼᱟ ᱟᱫᱚ ᱢᱮᱱᱠᱷᱟᱱ ᱵᱟᱹᱭ ᱵᱟᱹᱭᱛᱮ ᱡᱚᱠᱷᱚᱱᱤᱧ ᱦᱟᱨᱟᱭᱮᱱᱟ ᱛᱚᱠᱷᱚᱱᱤᱧ ᱵᱩᱡᱷᱟᱹᱣ ᱮᱫ ᱠᱟᱱᱟ ᱱᱚᱶᱟ ᱫᱚ ᱟᱵᱚᱣᱟᱜ ᱥᱚᱢᱟᱡ ᱨᱮᱭᱟᱜ ᱟᱹᱰᱤ ᱢᱚᱸᱡᱽ ᱢᱤᱫᱴᱮᱱ ᱡᱤᱱᱤᱥ ᱠᱟᱱᱟ ᱱᱚᱶᱟ ᱫᱚ ᱥᱮᱲᱟᱭ ᱫᱚᱦᱚ ᱛᱮᱜᱮ ᱡᱟᱹᱨᱩᱲᱟ ᱰᱷᱮᱨ ᱠᱟᱭ ᱛᱮᱫᱚ ᱦᱩᱭᱩᱜ ᱠᱟᱱᱟ ᱡᱮ ᱵᱚᱞᱮ ᱟᱵᱚ ᱥᱟᱱᱛᱟᱲᱟᱜ ᱟᱹᱛᱩᱨᱮ ᱛᱮᱦᱤᱧ ᱠᱷᱚᱱ ᱡᱩᱫᱤ ᱛᱤᱨᱤᱥ ᱪᱚᱞᱞᱤᱥ ᱵᱚᱪᱷᱚᱨ ᱞᱟᱦᱟ ᱨᱮᱭᱟᱜ ᱠᱟᱛᱷᱟᱢ ᱦᱩᱫᱤᱥᱟ ᱡᱩᱫᱤ ᱟᱹᱰᱤ ᱟᱸᱴᱜᱮ ᱮᱱᱮᱡ ᱥᱮᱹᱨᱮᱹᱧ ᱥᱮᱫ ᱮᱢ ᱞᱟᱣᱮᱨᱚᱜᱼᱟ ᱢᱮᱱᱠᱷᱟᱱ ᱚᱞᱚᱜ ᱯᱟᱲᱦᱟᱜ ᱥᱮᱲᱟ ᱫᱚᱦᱚᱭ ᱫᱚ ᱟᱹᱰᱤ ᱠᱚᱴᱷᱤᱱ ᱜᱮ ᱛᱟᱦᱮᱸ ᱠᱟᱱᱟ ᱛᱚᱠᱷᱚᱱ ᱨᱮᱭᱟᱜ ᱥᱟᱶᱛᱟ ᱨᱮᱭᱟᱜ ᱥᱮ ᱟᱹᱛᱩ ᱨᱮᱭᱟᱜ ᱯᱚᱨᱤᱵᱮᱥ ᱜᱮ ᱱᱚᱝᱠᱟ ᱛᱟᱦᱮᱸ ᱠᱟᱱᱟ ᱚᱱᱟ ᱠᱚ ᱦᱩᱫᱤᱥ ᱠᱟᱛᱮᱫ ᱜᱮ ᱯᱟᱞᱮ ᱞᱟᱹᱴᱩ ᱠᱚᱠᱚ ᱢᱮᱛᱟᱹᱧ ᱠᱟᱱᱟ ᱛᱟᱦᱮᱸᱫ ᱵᱟᱝ ᱟᱢᱟᱜ ᱡᱮᱭᱥᱮ ᱥᱮᱹᱨᱮᱹᱧ ᱠᱚᱫᱚ ᱟᱞᱚᱢ ᱠᱟᱹᱭᱛᱩᱠᱼᱟ ᱟᱨ ᱟᱫᱚ ᱟᱞᱚᱢ ᱞᱟᱣᱮᱨᱟ ᱵᱟᱝᱠᱷᱟᱱ ᱠᱤᱱᱛᱩ ᱟᱢᱟᱜ ᱚᱞᱚᱜ ᱯᱟᱲᱦᱟᱜ ᱫᱚ ᱠᱤᱱᱛᱩ ᱵᱟᱹᱲᱤᱡᱚᱜ ᱛᱟᱢᱟ ᱵᱟᱢ ᱫᱚᱦᱚ ᱫᱟᱲᱮᱭᱟᱜᱼᱟ ᱟᱫᱚ ᱢᱮᱱᱠᱷᱟᱱ ᱛᱚᱠᱷᱚᱱ ᱡᱚᱠᱷᱚᱱᱤᱧ ᱦᱟᱨᱟ ᱵᱩᱨᱩᱭᱮᱱᱟ ᱵᱟᱹᱭ ᱵᱟᱹᱭᱛᱮ ᱛᱩᱢᱫᱟᱜ ᱨᱩ ᱪᱮᱫ ᱟᱨ ᱥᱮᱹᱨᱮᱹᱧ ᱠᱚ ᱡᱟᱦᱟᱸ ᱠᱚ ᱵᱟᱯᱞᱟ ᱥᱚᱨᱦᱟᱭ ᱞᱟᱜᱽᱲᱮ ᱡᱟᱦᱟᱸ ᱠᱚ ᱥᱮᱹᱨᱮᱹᱧ ᱚᱱᱟ ᱠᱚ ᱥᱮᱹᱨᱮᱹᱧ ᱟᱸᱡᱚᱢᱛᱮ ᱥᱮᱹᱨᱮᱹᱧ ᱨᱮᱭᱟᱜ ᱡᱟᱦᱟᱸ ᱠᱟᱛᱷᱟ ᱠᱟᱱᱟ ᱚᱱᱟ ᱛᱟᱞᱟᱛᱮ ᱵᱩᱡᱷᱟᱹᱜᱼᱟ ᱡᱮ ᱟᱵᱚᱣᱟᱜ ᱥᱚᱢᱟᱡ ᱨᱮᱭᱟᱜ ᱥᱟᱱᱟᱢ ᱠᱤᱪᱷᱩ ᱜᱮ ᱱᱚᱶᱟ ᱥᱮᱹᱨᱮᱹᱧ ᱛᱟᱞᱟᱨᱮᱜᱮ ᱥᱮᱹᱨᱮᱹᱧ ᱵᱷᱤᱛᱨᱤ ᱨᱮᱜᱮ ᱥᱮᱹᱨᱮᱹᱧ ᱠᱟᱛᱷᱟ ᱨᱮᱜᱮ ᱠᱤᱱᱛᱩ ᱢᱮᱱᱟᱜᱼᱟ ᱟᱵᱚᱣᱟᱜ ᱡᱚᱱᱢᱚ ᱠᱷᱚᱱ ᱵᱟᱯᱞᱟ ᱵᱷᱟᱸᱰᱟᱱ ᱜᱚᱡᱩᱜ ᱪᱮᱫ ᱨᱮᱭᱟᱜ ᱠᱟᱛᱷᱟ ᱵᱟᱹᱱᱩᱜᱼᱟ ᱥᱮᱹᱨᱮᱹᱧ ᱨᱮ ᱥᱮᱹᱨᱮᱹᱧ ᱨᱮᱜᱮ ᱟᱵᱚᱣᱟᱜ ᱥᱟᱹᱦᱤᱛᱛᱚ ᱥᱮᱹᱨᱮᱹᱧ ᱨᱮᱜᱮ ᱟᱵᱚᱣᱟᱜ ᱱᱟᱜᱟᱢ ᱥᱮᱹᱨᱮᱹᱧ ᱨᱮᱜᱮ ᱟᱵᱚᱣᱟᱜ ᱟᱹᱨᱤᱪᱟᱹᱞᱤ ᱥᱮᱹᱨᱮᱹᱧ ᱨᱮᱜᱮ ᱟᱵᱚᱣᱟᱜ ᱞᱟᱹᱭᱼᱞᱟᱠᱪᱟᱨ ᱥᱮᱹᱨᱮᱹᱧ ᱨᱮᱜᱮ ᱟᱵᱚᱣᱟᱜ ᱫᱷᱚᱨᱚᱢ ᱠᱚᱨᱚᱢ ᱡᱚᱛᱚᱜᱮ ᱥᱮᱹᱨᱮᱹᱧ ᱛᱟᱞᱟ ᱨᱮᱜᱮ ᱚᱞ ᱢᱮᱱᱟᱜᱼᱟ ᱟᱫᱚ ᱚᱱᱟ ᱵᱟᱹᱭ ᱵᱟᱹᱭ ᱛᱤᱧ ᱥᱮᱲᱟ ᱠᱮᱫᱟ ᱟᱹᱰᱤ ᱡᱟᱭᱜᱟ ᱟᱭᱢᱟ ᱦᱚᱲ ᱥᱟᱶ ᱜᱟᱛᱮ ᱜᱟᱛᱮ ᱯᱚᱨᱚᱵᱽ ᱯᱟᱹᱞᱤᱨᱮ ᱫᱟᱬᱟᱱ ᱠᱷᱟᱹᱛᱤᱨᱛᱮ ᱱᱚᱶᱟ ᱫᱚᱧ ᱥᱮᱬᱟ ᱠᱮᱫ ᱜᱮᱭᱟ ᱟᱨ ᱱᱤᱭᱟᱹ ᱛᱟᱞᱟᱛᱤᱧ ᱦᱩᱫᱤᱥ ᱠᱮᱫᱟ ᱵᱩᱡᱷᱟᱹᱣ ᱠᱮᱫᱟ ᱡᱮ ᱵᱟᱝ ᱥᱟᱹᱨᱤᱱᱟᱜ ᱱᱚᱶᱟ ᱥᱮᱹᱨᱮᱹᱧ ᱫᱚ ᱠᱤᱱᱛᱩ ᱡᱚᱜᱟᱣ ᱫᱚᱦᱚ ᱛᱷᱮᱠᱮ ᱡᱟᱹᱲᱩᱲ ᱜᱮᱭᱟ ᱢᱮᱱᱠᱷᱟᱱ ᱱᱚᱶᱟ ᱦᱚᱸ ᱢᱤᱫᱴᱮᱱ ᱠᱟᱛᱷᱟᱧ ᱵᱩᱡᱷᱟᱹᱣ ᱠᱮᱫᱟ ᱡᱮ ᱫᱤᱱᱠᱮ ᱫᱤᱱ ᱱᱚᱜᱼᱚᱭ ᱱᱚᱝᱠᱟ ᱰᱷᱮᱨ ᱠᱟᱭᱛᱮ ᱡᱟᱦᱟᱸᱭ ᱠᱚ ᱚᱞᱚᱜ ᱯᱟᱲᱦᱟᱜ ᱠᱚ ᱪᱮᱫ ᱮᱫ ᱠᱟᱱᱟ ᱩᱱᱠᱩ ᱫᱚ ᱠᱤᱱᱛᱩ ᱱᱚᱶᱟ ᱥᱮᱹᱨᱮᱹᱧ ᱨᱩ ᱪᱮᱛᱟᱱ ᱟᱵᱚ ᱥᱟᱱᱛᱟᱲᱟᱜ ᱡᱟᱦᱟᱸ ᱠᱚ ᱨᱩ ᱛᱤᱨᱳ ᱥᱮ ᱵᱟᱱᱟᱢ ᱥᱮ ᱛᱩᱢᱫᱟᱜ ᱴᱟᱢᱟᱠ ᱡᱮ ᱥᱮᱹᱨᱮᱹᱧ ᱥᱮ ᱵᱟᱸᱠᱷᱮᱲ ᱱᱚᱶᱟ ᱠᱚ ᱠᱷᱚᱱ ᱫᱚ ᱟᱹᱰᱤ ᱥᱟᱹᱜᱤᱧ ᱨᱮᱠᱚ ᱥᱟᱦᱟ ᱤᱫᱤᱜ ᱠᱟᱱᱟ ᱟᱨ ᱚᱱᱠᱟ ᱠᱷᱟᱹᱛᱤᱨᱛᱮ ᱥᱮᱹᱨᱮᱹᱧ ᱫᱚᱠᱚ ᱥᱚᱨᱟᱣ ᱤᱫᱤᱭᱮᱫ ᱠᱟᱱᱛᱮ ᱠᱤᱱᱛᱩ ᱟᱵᱚᱣᱟᱜ ᱴᱚᱞᱟ ᱨᱮᱭᱟᱜ ᱡᱟᱦᱟᱸ ᱠᱚ ᱨᱟᱹᱥᱠᱟᱹ ᱨᱚᱢᱚᱡ ᱡᱟ ᱠᱤᱪᱷᱩ ᱢᱮᱱᱟᱜ ᱟᱠᱟᱫ ᱱᱚᱶᱟ ᱨᱮ ᱥᱮᱞᱮᱫᱚᱜ ᱦᱚᱲ ᱠᱚ ᱠᱚᱢ ᱤᱫᱤᱜ ᱠᱟᱱᱟ ᱟᱨ ᱠᱚᱢ ᱤᱫᱤ ᱞᱮᱱᱠᱷᱟᱱᱜᱮ ᱛᱟᱭᱚᱢ ᱫᱟᱨᱟᱢ ᱨᱮᱱ ᱜᱤᱫᱫᱨᱟᱹᱼᱯᱤᱫᱽᱨᱟᱹ ᱠᱚᱦᱚᱸ ᱱᱚᱶᱟ ᱠᱚ ᱡᱤᱱᱤᱥ ᱟᱵᱚ ᱥᱚᱢᱟᱡ ᱨᱮᱭᱟᱜ ᱠᱟᱱᱟ ᱪᱮᱫ ᱠᱟᱱᱟ ᱥᱚᱢᱟᱡ ᱟᱵᱚᱣᱟᱜ ᱥᱚᱢᱟᱡ ᱨᱮᱭᱟᱜ ᱟᱹᱨᱤᱪᱟᱹᱞᱤ ᱫᱚ ᱪᱮᱫ ᱠᱟᱱᱟ ᱫᱷᱚᱨᱚᱢ ᱠᱚᱨᱚᱢ ᱫᱚ ᱪᱮᱫ ᱠᱟᱱᱟ ᱯᱚᱨᱚᱵᱽ ᱯᱟᱹᱞᱤ ᱪᱮᱫ ᱠᱟᱱᱟ ᱱᱚᱶᱟ ᱦᱚᱸ ᱵᱟᱠᱚ ᱵᱩᱡ ᱫᱟᱲᱮᱭᱟᱜᱼᱟ ᱱᱚᱜ ᱚ ᱱᱚᱶᱟ ᱠᱟᱛᱷᱟ ᱦᱩᱫᱤᱥ ᱠᱟᱛᱮᱫ ᱜᱮ ᱤᱧ ᱥᱮ ᱟᱞᱮ ᱞᱮᱠᱟᱱ ᱟᱨᱚ ᱠᱚᱲᱟ ᱠᱚ ᱟᱞᱮ ᱞᱮ ᱫᱟᱲᱟ ᱠᱮᱫᱟ ᱟᱹᱛᱩ ᱟᱹᱛᱩ ᱟᱨ ᱟᱹᱰᱤ ᱟᱭᱢᱟ ᱥᱮᱹᱨᱮᱹᱧ ᱨᱩ ᱟᱯᱱᱟᱨ ᱛᱮᱞᱮ ᱥᱮᱲᱟ ᱠᱮᱫᱟ ᱫᱮᱱ ᱥᱮᱹᱨᱮᱹᱧ ᱵᱚᱱ ᱪᱮᱫᱟ ᱫᱮᱱ ᱨᱩ ᱵᱚᱱ ᱪᱮᱫᱟ ᱫᱮᱱ ᱚᱨᱚᱝ ᱵᱚᱱ ᱪᱮᱫᱟ ᱫᱮᱱ ᱵᱟᱱᱟᱢ ᱵᱚᱱ ᱪᱮᱫᱟ ᱱᱚᱶᱟ ᱪᱮᱫ ᱢᱟᱱᱮ ᱪᱮᱫ ᱠᱟᱛᱮᱫ ᱢᱟᱱᱮ ᱟᱹᱰᱤ ᱟᱹᱛᱩ ᱟᱹᱛᱩ ᱫᱟᱬᱟ ᱦᱩᱭ ᱮᱱᱟ ᱫᱟᱬᱟ ᱠᱟᱛᱮᱫ ᱟᱹᱰᱤ ᱟᱭᱢᱟ ᱜᱤᱫᱽᱨᱟᱹ ᱠᱚ ᱥᱮᱲᱟ ᱠᱮᱫᱟ ᱢᱤᱫᱴᱮᱱ ᱜᱮ ᱟᱸᱴ ᱟᱱ ᱠᱟᱛᱷᱟ ᱚᱱᱟ ᱫᱚ ᱦᱩᱭᱩᱜ ᱠᱟᱱᱟ ᱡᱮ ᱥᱟᱹᱨᱤᱱᱟᱜ ᱟᱵᱚᱱᱟᱜ ᱥᱚᱢᱟᱡ ᱨᱮᱫᱚ ᱠᱤᱱᱛᱩ ᱱᱚᱝᱠᱟ ᱤᱥᱠᱩᱞ ᱫᱚ ᱵᱟᱹᱱᱩᱜᱼᱟ ᱡᱟᱦᱟᱸ ᱴᱷᱮᱱ ᱮᱢ ᱪᱟᱞᱟᱣ ᱞᱮᱱ ᱠᱷᱟᱱ ᱮᱢ ᱪᱮᱫᱟ ᱟᱢ ᱫᱚ ᱯᱚᱨᱚᱵᱽ ᱠᱟᱱ ᱠᱷᱟᱡ ᱯᱚᱨᱚᱵᱽ ᱨᱮ ᱥᱮᱞᱮᱫᱚᱜ ᱢᱮ ᱵᱟᱯᱞᱟ ᱠᱟᱱ ᱠᱷᱟᱡ ᱫᱚ ᱢᱟᱰᱣᱟ ᱞᱟᱛᱟᱨ ᱨᱮ ᱛᱟᱦᱮᱱ ᱢᱮ ᱟᱢ ᱡᱟᱦᱟᱸᱱᱟᱜ ᱨᱮᱜᱮ ᱟᱢ ᱫᱚ ᱫᱤᱱᱮ ᱨᱟᱛᱮ ᱚᱱᱟ ᱥᱚᱝᱜᱮ ᱨᱮ ᱵᱟᱢ ᱛᱟᱦᱮᱸ ᱞᱮᱱᱠᱷᱟᱱ ᱠᱤᱱᱛᱩ ᱚᱱᱟ ᱡᱤᱱᱤᱥ ᱫᱚ ᱵᱟᱢ ᱟᱸᱡᱚᱢ ᱧᱟᱢᱟ ᱥᱮ ᱵᱟᱢ ᱪᱮᱫ ᱫᱟᱲᱮᱭᱟᱜᱼᱟ ᱛᱚ ᱱᱚᱜᱼᱚ ᱱᱚᱶᱟ ᱜᱮ ᱢᱤᱫᱴᱮᱱ ᱟᱸᱴ ᱟᱹᱰᱤ ᱢᱟᱨᱟᱝ ᱟᱢᱟᱜ ᱫᱷᱳᱨᱡᱚ ᱟᱢᱟᱜ ᱡᱩᱫᱤ ᱵᱟᱝ ᱛᱟᱦᱮᱸᱱᱟ ᱟᱢ ᱥᱚᱢᱚᱭ ᱡᱚᱫᱤ ᱡᱩᱫᱤᱢ ᱟᱹᱲᱤᱥᱚᱜ ᱟᱢ ᱵᱟᱢ ᱛᱟᱦᱮᱸᱱᱟ ᱢᱮᱱᱠᱷᱟᱱ ᱟᱹᱲᱤᱥᱚᱜᱼᱟᱢ ᱵᱟᱢ ᱛᱟᱦᱮᱸ ᱫᱟᱲᱮᱭᱟᱜᱼᱟ ᱡᱩᱫᱤᱢ ᱢᱚᱱᱮ ᱠᱷᱟᱱ ᱛᱟᱦᱞᱮ ᱠᱷᱟᱱ ᱱᱚᱶᱟ ᱠᱚᱫᱚ ᱵᱟᱢ ᱪᱮᱫ ᱫᱟᱲᱮᱭᱟᱜᱼᱟ ᱟᱫᱚ ᱱᱚᱶᱟ ᱫᱚ ᱟᱨ ᱢᱤᱫᱴᱮᱱ ᱞᱮᱠᱟᱱ ᱟᱸᱴ ᱠᱟᱱ ᱨᱮᱦᱚᱸ ᱱᱤᱭᱟᱹ ᱜᱤᱧ ᱢᱮᱱᱟ ᱡᱮ ᱡᱟᱦᱟᱸᱱᱟᱜ ᱡᱤᱱᱤᱥ ᱜᱮ ᱡᱩᱫᱤᱢ ᱪᱮᱫᱟ ᱢᱮᱱᱠᱷᱟᱱ ᱵᱟᱢ ᱥᱟᱦᱟᱣ ᱞᱮᱠᱷᱟᱱ ᱵᱟᱢ ᱥᱚᱡᱡᱳ ᱞᱮᱠᱷᱟ ᱟᱨ ᱵᱟᱢ ᱟᱹᱲᱤᱥ ᱞᱮᱱᱠᱷᱟᱱ ᱛᱚᱵᱮ ᱟᱹᱱᱤᱡ ᱜᱮᱢ ᱪᱮᱫ ᱫᱟᱲᱮᱭᱟᱜᱼᱟ ᱛᱚᱵᱮ ᱟᱹᱱᱤᱡ ᱜᱮ ᱦᱟᱢᱮᱴᱮᱢ ᱫᱟᱲᱮᱭᱟᱜᱼᱟ ᱟᱨ ᱛᱚᱵᱮ ᱠᱷᱟᱱ ᱜᱮ ᱥᱚᱢᱟᱡ ᱦᱚᱸ ᱠᱤᱱᱛᱩ ᱢᱤᱫᱴᱮᱱ ᱥᱚᱡᱽᱦᱮ ᱦᱚᱨ ᱟᱨ ᱠᱮᱴᱮᱡ ᱦᱚᱨᱛᱮ ᱟᱨ ᱢᱚᱸᱡᱽ ᱦᱚᱯᱨ ᱛᱮ ᱪᱟᱞᱟᱜᱼᱟ